ᱢᱳᱵᱟᱭᱤᱞ ᱯᱷᱳᱱ ᱨᱮᱭᱟᱜ ᱯᱚᱡᱮᱴᱤᱵᱷ ᱫᱤᱠ ᱫᱚ ᱦᱩᱭᱩᱜ ᱠᱟᱱᱟ ᱡᱮ ᱟᱢ ᱢᱤᱫ ᱫᱷᱟᱣ ᱢᱤᱫᱴᱮᱱ ᱱᱟᱢᱵᱟᱨ ᱨᱮᱢ ᱠᱚᱞ ᱞᱮᱠᱷᱟᱱ ᱜᱮ ᱩᱱᱤ ᱱᱚᱣᱟ ᱫᱷᱟᱹᱨᱛᱤᱨᱮ ᱡᱟᱦᱟᱸ ᱠᱳᱱᱟ ᱨᱮᱜᱮ ᱢᱮᱱᱟᱭᱟ ᱩᱱᱤ ᱥᱟᱶ ᱟᱢᱮᱢ ᱨᱚᱲ ᱫᱟᱲᱮᱭᱟᱜᱼᱟ ᱱᱚᱣᱟ ᱪᱷᱟᱲᱟ ᱦᱚᱸ ᱛᱤᱦᱤᱧ ᱜᱟᱯᱟ ᱧᱮᱞᱚᱜ ᱠᱟᱱᱟ ᱡᱮ ᱥᱠᱩᱞ ᱠᱚᱨᱮ ᱦᱚᱸ ᱢᱳᱵᱟᱭᱤᱞ ᱢᱟᱫᱽᱫᱷᱚᱢ ᱛᱮᱥᱮ ᱦᱚᱲ ᱠᱚ ᱯᱟᱲᱦᱟᱜ ᱠᱟᱱᱟ ᱡᱮᱞᱮᱠᱟ ᱦᱚᱭᱛᱳ ᱟᱢ ᱥᱠᱩᱞ ᱵᱟᱢ ᱪᱟᱞᱟᱣ ᱫᱟᱲᱮᱣᱟᱫᱟ ᱥᱮ ᱴᱤᱭᱩᱥᱚᱱ ᱵᱟᱢ ᱪᱟᱞᱟᱣ ᱫᱟᱲᱮᱣᱟᱫᱟ ᱡᱚᱫᱤ ᱚᱸᱰᱮ ᱠᱚ ᱯᱟᱲᱦᱟᱣ ᱟᱠᱟᱫ ᱠᱚ ᱡᱟᱦᱟᱸ ᱱᱳᱴ ᱠᱚ ᱡᱩᱫᱤ ᱟᱢ ᱵᱟᱢ ᱧᱟᱢᱟ ᱚᱱᱟ ᱛᱟᱦᱞᱮ ᱢᱳᱵᱟᱭᱤᱞ ᱢᱟᱫᱽᱫᱷᱚᱢ ᱛᱮ ᱟᱢᱫᱚ ᱦᱳᱣᱟᱴᱥᱮᱯ ᱛᱮᱠᱚ ᱠᱩᱞ ᱟᱢ ᱠᱷᱟᱱ ᱚᱱᱟ ᱱᱳᱴ ᱠᱚᱫᱚ ᱟᱢᱫᱚ ᱡᱚᱞᱫᱤᱢ ᱧᱟᱢ ᱜᱚᱫᱟ